ᱠᱷᱚᱵᱚᱨ ᱠᱟᱜᱚᱡᱽ ᱨᱮᱭᱟᱜ ᱥᱟᱠᱟᱢᱛᱮ ᱱᱮᱛᱟᱨ ᱫᱚ ᱟᱭᱢᱟ ᱞᱮᱠᱟᱱᱟᱜ ᱪᱷᱟᱯᱟᱜ ᱠᱟᱱᱟ ᱡᱮᱞᱮᱠᱟ ᱜᱚᱡᱼᱜᱚᱯᱚᱡ

ᱞᱟᱹᱲᱦᱟᱹᱭ ᱡᱷᱚᱜᱽᱲᱟ ᱮᱢᱟᱱᱼᱮᱢᱟᱱ ᱠᱚ ᱪᱷᱟᱯᱟᱜ ᱠᱟᱱᱟ ᱱᱚᱣᱟ ᱠᱚ ᱧᱮᱞ ᱠᱟᱛᱮᱫ ᱟᱹᱰᱤ ᱪᱤᱱᱛᱟᱹᱜᱮ ᱟᱹᱭᱠᱟᱹᱜ ᱠᱟᱱᱟ ᱪᱮᱫᱟᱜ ᱮᱱᱛᱮᱫ ᱢᱟᱱᱣᱟ ᱛᱟᱞᱟᱨᱮ ᱟᱹᱰᱤ ᱵᱮᱥᱩᱞᱩᱠ ᱜᱮ ᱧᱮᱞᱚᱜ ᱠᱟᱱᱟ ᱱᱚᱣᱟ ᱠᱚ ᱧᱮᱞ ᱠᱟᱛᱮᱫ ᱫᱚ ᱟᱹᱰᱤ ᱵᱷᱟᱵᱽᱱᱟ ᱜᱮ ᱟᱹᱭᱠᱟᱹᱜ ᱠᱟᱱᱟ ᱚᱱᱟᱛᱮ ᱠᱷᱚᱵᱚᱨ ᱠᱟᱜᱚᱡᱽ ᱫᱚ ᱟᱹᱰᱤ ᱢᱚᱡᱽ ᱜᱮᱭᱟ ᱮᱱᱮᱫ ᱡᱚᱛᱚᱜᱮ ᱥᱟᱹᱨᱤᱼᱥᱟᱹᱨᱤ ᱠᱟᱛᱷᱟᱭ ᱞᱟᱹᱭᱮᱫ ᱠᱟᱱᱟ ᱟᱨ ᱥᱟᱹᱦᱤᱼᱥᱟᱹᱦᱤ ᱠᱚ ᱪᱷᱟᱯᱟᱭᱮᱫᱟ ᱟᱫᱚ ᱢᱮᱱᱠᱷᱟᱡ ᱟᱫᱚᱢ ᱫᱚ ᱡᱚᱛᱚ ᱫᱚ ᱥᱟᱹᱦᱤ ᱵᱟᱠᱚ ᱪᱷᱟᱯᱟᱭᱮᱫᱟ ᱪᱮᱫᱟᱜ ᱮᱱᱛᱮᱜ ᱩᱱᱠᱩ ᱦᱚᱸ ᱟᱠᱚᱣᱟᱜ ᱠᱷᱚᱵᱚᱨ ᱥᱟᱠᱟᱢ ᱯᱟᱥᱱᱟᱣ ᱞᱟᱹᱜᱤᱫᱛᱮ ᱮᱲᱮᱭᱟᱜ ᱦᱚᱸᱠᱚ ᱪᱷᱟᱯᱟᱭᱮᱫ ᱠᱟᱱ ᱜᱮᱭᱟ ᱱᱚᱣᱟ ᱠᱚ ᱧᱮᱞ ᱠᱟᱛᱮᱫ ᱟᱫᱚᱢ ᱫᱚ ᱥᱟᱹᱨᱤ ᱦᱚᱸᱠᱚ ᱪᱷᱟᱯᱟᱭᱫᱟ ᱟᱫᱚᱢ ᱫᱚ ᱮᱲᱮᱭᱟᱜ